ᱟᱭᱢᱟ ᱯᱷᱚᱥᱚᱞ ᱜᱮ ᱟᱨᱡᱟᱣ ᱦᱩᱭᱩᱜ ᱛᱟᱠᱚᱣᱟ ᱦᱩᱲᱩ ᱜᱩᱦᱩᱢ ᱟᱹᱞᱩ ᱫᱟᱹᱞ ᱠᱚ ᱛᱳ ᱱᱚᱣᱟᱠᱚ ᱞᱟᱹᱜᱤᱫ ᱫᱚ ᱪᱟᱥ ᱥᱮᱫᱟᱭ ᱞᱮᱠᱟᱱᱟᱜ ᱪᱟᱥ ᱫᱚ ᱵᱟᱹᱱᱩᱜᱼᱟ ᱱᱤᱛᱚᱜ ᱫᱚ ᱱᱤᱛᱚᱜ ᱫᱚ ᱛᱷᱚᱲᱟ ᱦᱟᱭᱞᱤᱝ ᱥᱮ ᱦᱟᱭᱵᱨᱤᱰ ᱞᱮᱠᱟᱛᱮ ᱪᱟᱥᱚᱜ ᱠᱟᱱᱟ ᱟᱨ ᱚᱱᱟᱜᱮ ᱱᱤᱛᱚᱜ ᱫᱚ ᱪᱟᱞᱟᱜ ᱠᱟᱱᱟ ᱟᱫᱚ ᱚᱱᱟᱠᱚ ᱪᱟᱥ ᱞᱟᱹᱜᱤᱫ ᱫᱚ ᱵᱷᱟᱜᱮ ᱤᱛᱟᱹᱜᱮ ᱫᱚᱨᱠᱟᱨᱚᱜᱼᱟ ᱟᱫᱚ ᱚᱱᱟ ᱤᱛᱟᱹ ᱫᱚ ᱥᱚᱨᱠᱟᱨᱤ ᱵᱞᱚᱠ ᱞᱮᱵᱮᱞ ᱟᱨ ᱵᱞᱚᱠ ᱤᱭᱟᱹ ᱚᱯᱷᱤᱥ ᱠᱷᱚᱡ ᱦᱚᱸ ᱮᱜᱽᱨᱤᱠᱟᱞᱪᱟᱨ ᱚᱯᱷᱤᱥ ᱠᱷᱚᱡ ᱦᱚᱸ ᱧᱟᱢᱚᱜᱚᱜ ᱜᱮᱭᱟ ᱛᱚᱵᱮ ᱠᱨᱤᱥᱚᱠ ᱠᱞᱟᱵᱽ ᱥᱮ ᱠᱨᱤᱥᱤ ᱯᱷᱟᱨᱢ ᱠᱷᱚᱡ ᱦᱚᱸ ᱧᱟᱢᱚᱜᱚᱜ ᱜᱮᱭᱟ ᱛᱚ ᱚᱱᱠᱟᱜᱮ ᱪᱟᱥ ᱫᱚ ᱚᱱᱠᱟᱱᱟᱜ ᱤᱛᱟᱹ ᱡᱟᱹᱨᱩᱲᱚᱜ ᱟᱫᱚ ᱚᱱᱟ ᱤᱛᱟᱹ ᱴᱷᱤᱠ ᱴᱷᱟᱠ ᱡᱩᱫᱤ ᱧᱟᱢ ᱞᱮᱱᱠᱷᱟᱡ ᱫᱚ ᱪᱟᱥ ᱵᱷᱟᱜᱮ ᱦᱩᱭᱩᱜᱼᱟ ᱢᱮᱱᱠᱷᱟᱡ ᱚᱱᱟ ᱪᱟᱥ ᱞᱟᱹᱜᱤᱫ ᱟᱭᱢᱟ ᱯᱚᱭᱥᱟ ᱠᱚᱲᱤ ᱦᱚᱸ ᱫᱚᱨᱠᱟᱨᱚᱜᱼᱟ ᱨᱤᱱ ᱦᱚᱸ ᱦᱟᱛᱟᱣ ᱦᱩᱭ ᱫᱟᱲᱮᱭᱟᱜᱼᱟ ᱟᱫᱚ ᱚᱱᱟ ᱨᱤᱱ ᱞᱟᱹᱜᱤᱫ ᱱᱤᱛᱚᱜ ᱡᱟᱦᱟᱸ ᱪᱟᱞᱟᱜ ᱠᱟᱱ ᱠᱨᱤᱥᱚᱠ ᱵᱚᱱᱫᱷᱩ ᱚᱱᱟ ᱠᱚᱦᱚᱸ ᱧᱟᱢᱚᱜᱚᱜ ᱠᱟᱱ ᱜᱮᱭᱟ ᱟᱨ ᱚᱱᱟ ᱥᱚᱸᱜᱮ ᱛᱮ ᱠᱷᱮᱛ ᱨᱮᱱᱟᱜ ᱦᱟᱥᱟ ᱯᱚᱨᱤᱠᱠᱷᱟ ᱞᱟᱹᱜᱤᱫ ᱦᱚᱸ ᱫᱚᱨᱠᱟᱨᱚᱜ ᱜᱮᱭᱟ ᱤᱧᱫᱩᱧ ᱟᱥᱚᱜ ᱠᱟᱱᱟ ᱡᱮ ᱯᱨᱚᱛᱮᱠ ᱟᱹᱛᱩ ᱴᱚᱴᱷᱟ ᱨᱮ ᱪᱟᱞᱟᱣ ᱠᱟᱛᱮᱫ ᱥᱚᱨᱠᱟᱨᱤ ᱦᱚᱲ ᱪᱟᱞᱟᱣ ᱠᱟᱛᱮᱫ ᱡᱮᱢᱚᱱ ᱠᱷᱮᱛ ᱵᱟᱲᱜᱮ ᱨᱮᱱᱟᱜ ᱦᱟᱥᱟ ᱠᱚ ᱯᱚᱨᱤᱠᱠᱷᱟ ᱠᱟᱛᱮᱫ ᱯᱚᱨᱤᱠᱠᱷᱟ ᱨᱮᱱᱟᱜ ᱨᱤᱯᱳᱨᱴ ᱠᱚ ᱮᱢ ᱞᱮᱱᱠᱷᱟᱡ ᱡᱚᱛᱚ ᱠᱷᱚᱡ ᱵᱷᱟᱹᱜᱤ ᱦᱩᱭᱩᱜᱚᱜᱼᱟ ᱟᱨ ᱚᱱᱟ ᱥᱚᱸᱜᱮ ᱛᱮ ᱪᱟᱹᱥᱤ ᱦᱚᱲ ᱵᱷᱟᱹᱜᱤ ᱤᱛᱟᱹ ᱥᱟᱦᱟᱨ ᱥᱚᱨᱠᱟᱨᱤ ᱵᱷᱟᱵᱮ ᱥᱟᱦᱟᱨ ᱥᱚᱨᱚᱵᱚᱨᱟᱦᱚᱸ ᱱᱚᱣᱟ ᱦᱚᱸ ᱵᱤᱥᱮᱥ ᱫᱚᱨᱠᱟᱨ ᱤᱧᱟᱹᱜ ᱦᱩᱫᱤᱥ ᱨᱮ ᱱᱚᱣᱟ ᱥᱟᱦᱟᱨ ᱤᱛᱟᱹ ᱟᱨ ᱦᱟᱥᱟ ᱯᱚᱨᱤᱠᱠᱷᱟ ᱱᱚᱣᱟ ᱦᱚᱸ ᱵᱤᱥᱮᱥ ᱵᱷᱟᱵᱮ ᱫᱚᱨᱠᱟᱨᱚᱜᱼᱟ ᱟᱹᱛᱩ ᱟᱹᱛᱩ ᱴᱚᱴᱷᱟᱨᱮ ᱪᱟᱞᱟᱣ ᱠᱟᱛᱮᱫ ᱱᱚᱣᱟ ᱡᱟᱛᱮ ᱡᱚᱛᱚ ᱦᱚᱲ ᱡᱚᱛᱚ ᱪᱟᱹᱥᱤ ᱠᱚ ᱧᱟᱢ ᱫᱟᱲᱮᱭᱟᱜᱼᱟ ᱱᱚᱣᱟ ᱨᱮᱱᱟᱜ ᱥᱩᱵᱤᱫᱷᱟ ᱡᱮᱢᱚᱱ ᱦᱩᱭᱩᱜᱚᱜ ᱟᱨ ᱞᱳᱱ ᱨᱮᱱᱟᱜ ᱥᱩᱵᱤᱫᱷᱟ ᱱᱚᱣᱟ ᱠᱷᱟᱡ ᱛᱟᱦᱚᱞᱮ ᱟᱵᱚ ᱫᱤᱥᱟᱹᱢ ᱨᱮ ᱢᱚᱡᱽᱛᱮ ᱪᱟᱥ ᱦᱩᱭᱩᱜᱚᱜᱼᱟ ᱵᱷᱟᱹᱜᱤ ᱞᱮᱠᱟᱛᱮ ᱪᱟᱥ ᱟᱨᱡᱟᱣ ᱦᱩᱭ ᱫᱟᱲᱮᱭᱟᱜᱼᱟ